ᱵᱮᱭᱟᱢ ᱫᱚ ᱦᱚᱲᱢᱚ ᱟᱨ ᱦᱟᱛᱟᱝ ᱱᱟᱯᱟᱭ ᱫᱚᱦᱚᱭ ᱨᱮᱱᱟᱜ ᱛᱟᱨᱤ ᱠᱟᱱᱟ ᱱᱚᱣᱟ ᱛᱮ ᱟᱵᱚ ᱦᱚᱲᱢᱚ ᱱᱤᱯᱷᱩᱴ ᱟᱨ ᱱᱟᱯᱟᱭ ᱛᱟᱦᱮᱱᱟ ᱱᱚᱣᱟ ᱵᱮᱭᱟᱢ ᱛᱮᱫᱚ ᱦᱚᱲ ᱨᱩᱣᱟᱹ ᱟᱡᱟᱨ ᱠᱷᱚᱱ ᱥᱟᱦᱟᱨᱮ ᱛᱟᱦᱮᱱᱟᱭ ᱛᱚᱵᱮ ᱵᱷᱟᱨᱚᱛ ᱨᱮᱱ ᱠᱤᱪᱷᱩ ᱠᱷᱟᱱ ᱵᱮᱭᱟᱢ ᱜᱩᱨᱩ ᱠᱷᱚᱱ ᱵᱤ ᱠᱮ ᱮᱥ ᱟᱭᱮᱝᱜᱟᱨ ᱫᱷᱤᱨᱮᱱᱫᱨᱚ ᱵᱨᱚᱢᱢᱚᱪᱟᱨᱤ ᱛᱤᱨᱩᱢᱟᱞᱞᱟᱭ ᱠᱨᱤᱥᱱᱚᱢᱟᱪᱟᱨᱤᱭᱟ ᱯᱨᱚᱢᱟᱱᱥᱡᱳᱜᱟᱱᱚᱱᱫᱽ ᱞᱮᱠᱟᱱ ᱠᱚ ᱢᱮᱱᱟᱜ ᱠᱚᱣᱟ ᱱᱟᱦᱟᱜ ᱫᱚ ᱵᱟᱵᱟ ᱨᱟᱢᱫᱮᱣ ᱦᱚᱸ ᱟᱹᱰᱤᱜᱟᱱ ᱧᱩᱛᱩᱢᱟᱱᱟᱭ ᱛᱚᱵᱮ ᱵᱮᱭᱟᱢ ᱫᱚ ᱡᱟᱦᱟᱸ ᱞᱮᱠᱟ ᱠᱤᱪᱷᱩ ᱜᱟᱱ ᱟᱹᱰᱤ ᱵᱟᱝ ᱢᱮᱦᱱᱚᱛ ᱠᱟᱛᱮ ᱦᱚᱸ ᱦᱚᱲᱢᱚ ᱱᱟᱯᱟᱭ ᱛᱮ ᱛᱟᱦᱮᱱᱟ ᱱᱩᱠᱩᱣᱟᱜ ᱠᱟᱹᱢᱤ ᱟᱣᱨᱤᱠᱚ ᱧᱮᱞ ᱠᱟᱛᱮ ᱤᱧ ᱫᱚ ᱟᱹᱰᱤ ᱩᱫᱽᱜᱟᱹᱣ ᱤᱧ ᱵᱩᱡᱷᱟᱹᱣᱟ ᱟᱹᱰᱤ ᱯᱮᱨᱮᱱᱟᱧ ᱧᱟᱢᱟ ᱚᱱᱟᱛᱮ ᱩᱱᱠᱩ ᱞᱮᱠᱟ ᱠᱟᱹᱢᱤ ᱠᱟᱛᱮ ᱥᱮ ᱩᱱᱠᱩ ᱞᱮᱠᱟ ᱵᱮᱭᱟᱢ ᱠᱟᱛᱮ ᱦᱚᱲᱢᱚ ᱱᱤᱯᱷᱩᱴ ᱟᱨ ᱡᱤᱣᱤ ᱨᱮ ᱱᱟᱯᱟᱭ ᱛᱟᱦᱮᱱ ᱞᱮᱠ ᱠᱟᱱᱟ